ᱟᱛᱳᱼᱫᱤᱥᱚᱢ ᱨᱮᱫᱚ ᱱᱤᱛᱚᱜ ᱡᱟᱦᱟᱸ ᱞᱮᱠᱟ ᱧᱩ ᱫᱟᱜ ᱠᱚ ᱮᱢᱚᱜ ᱠᱟᱱᱟᱭ ᱟᱨ ᱦᱟᱥᱯᱟᱛᱟᱞ ᱨᱮᱫᱚ ᱡᱟᱦᱟᱸ ᱞᱮᱠᱟ ᱢᱟᱲᱟᱝᱛᱮ ᱠᱷᱚᱱᱟᱜ ᱫᱚ ᱟᱹᱰᱤ ᱱᱟᱯᱟᱭ ᱩᱛᱱᱟᱹᱣ ᱟᱠᱟᱱᱟ ᱡᱟᱦᱟᱸ ᱞᱮᱠᱟ ᱢᱟᱲᱟᱝ ᱫᱚ ᱠᱚᱢᱥᱚᱢ ᱰᱟᱠᱴᱚᱨ ᱠᱚᱠᱚ ᱛᱟᱦᱮᱸ ᱠᱟᱱᱟ ᱱᱮᱛᱟᱨ ᱫᱚ ᱟᱹᱰᱤ ᱵᱷᱟᱜᱮ ᱱᱮᱛᱟᱨ ᱫᱚ ᱵᱟᱨᱮᱛᱮ ᱵᱤᱱᱟᱹ ᱤᱭᱟᱹ ᱛᱮᱜᱮ ᱡᱚᱛᱚ ᱦᱚᱲᱢᱚ ᱨᱮᱱᱟᱜ ᱡᱟᱸᱪ ᱠᱚ ᱦᱩᱭᱩᱜ ᱠᱟᱱᱟ ᱟᱨ ᱡᱟᱸᱪ ᱠᱟᱛᱮᱫ ᱜᱮ ᱨᱟᱱ ᱠᱚᱠᱚ ᱮᱢᱚᱜ ᱠᱟᱱᱟ ᱟᱨ ᱚᱱᱟ ᱠᱚᱜᱮ ᱟᱨ ᱱᱮᱛᱟᱨ ᱫᱚ ᱧᱩ ᱫᱟᱜ ᱠᱚᱦᱚᱸ ᱦᱟᱥᱯᱟᱛᱟᱞ ᱫᱚ ᱟᱠᱟᱱᱟ ᱟᱨ ᱵᱤᱡᱽᱞᱤ ᱦᱟᱢᱮᱥᱟ ᱛᱟᱦᱮᱱ ᱠᱟᱱᱟ ᱡᱟᱦᱟᱸ ᱠᱤ ᱟᱛᱳᱼᱫᱤᱥᱚᱢ ᱨᱮᱦᱚᱸ ᱦᱮᱱᱟᱜ ᱜᱮᱭᱟ ᱢᱮᱱᱠᱷᱟᱱ ᱦᱟᱥᱯᱟᱛᱟᱞ ᱟᱛᱳᱼᱫᱤᱥᱚᱢ ᱠᱷᱚᱱ ᱫᱚ ᱦᱟᱥᱯᱟᱛᱟᱞ ᱨᱮᱜᱮ ᱡᱟᱹᱥᱛᱤ ᱢᱮᱱᱟᱜᱼᱟ